ᱟᱵᱚᱣᱟᱜ ᱞᱟᱠᱪᱟᱨ ᱥᱮᱨᱣᱟ ᱢᱮᱱ ᱛᱮᱫᱚ ᱢᱮᱱ ᱜᱟᱱᱚᱜ ᱠᱟᱱᱟ ᱠᱤ ᱟᱵᱚ ᱱᱚᱣᱟ ᱡᱟᱱᱟᱢ ᱠᱷᱚᱱᱟᱜ ᱜᱩᱡᱩᱜ ᱫᱷᱟᱹᱵᱤᱡ ᱡᱟᱦᱟᱸ ᱞᱟᱠᱪᱟᱨ ᱠᱚ ᱥᱮ ᱡᱟᱦᱟᱸ ᱥᱮᱨᱣᱟ ᱠᱚ ᱛᱟᱞᱟ ᱛᱮ ᱟᱵᱚ ᱵᱟᱧᱪᱟᱣ ᱵᱚᱱ ᱛᱟᱦᱮᱱ ᱠᱟᱱᱟ ᱱᱚᱣᱟ ᱠᱚᱜᱮ ᱞᱟᱠᱪᱟᱨ ᱥᱮ ᱥᱮᱨᱣᱟ ᱵᱚᱱ ᱢᱮᱛᱟᱜ ᱠᱟᱱᱟ ᱛᱚ ᱟᱵᱚᱣᱟᱜ ᱫᱚ ᱱᱚᱜᱼᱚᱭ ᱡᱮ ᱡᱟᱱᱟᱢ ᱠᱷᱚᱱᱟᱜ ᱡᱟᱦᱟᱸ ᱠᱟᱹᱢᱤᱦᱚᱨᱟ ᱢᱮᱱᱟᱜ ᱛᱟᱵᱚᱱᱟ ᱥᱟᱶᱛᱟ ᱛᱟᱞᱟ ᱨᱮ ᱚᱱᱟ ᱫᱚ ᱡᱟᱱᱟᱢ ᱞᱮᱱᱠᱷᱟᱱ ᱡᱟᱱᱟᱢ ᱯᱮ ᱫᱤᱱ ᱯᱚᱨᱮ ᱠᱤ ᱢᱚᱬᱮ ᱫᱤᱱ ᱯᱚᱨᱮ ᱠᱤ ᱥᱟᱛ ᱫᱤᱱ ᱯᱚᱨᱮ ᱱᱚ ᱫᱤᱱ ᱮᱜᱟᱨᱚ ᱫᱤᱱ ᱱᱚᱝᱠᱟ ᱢᱤᱫᱴᱟᱝ ᱥᱚᱢᱚᱭ ᱦᱟᱛᱟᱣ ᱠᱟᱛᱮ ᱟᱵᱚ ᱱᱚᱜᱼᱚᱭ ᱡᱮ ᱡᱟᱱᱟᱢ ᱪᱷᱩᱸᱛ ᱱᱚᱣᱟ ᱡᱟᱱᱟᱢ ᱪᱷᱩᱸᱛ ᱟᱵᱚ ᱵᱚᱱ ᱢᱮᱴᱟᱣᱟ ᱥᱮ ᱱᱚᱣᱟ ᱪᱷᱩᱸᱛ ᱫᱚ ᱡᱟᱦᱟᱸ ᱵᱚᱱ ᱢᱮᱛᱟᱜ ᱠᱟᱱᱟ ᱡᱮ ᱱᱚᱣᱟ ᱪᱷᱩᱸᱛ ᱵᱚᱱ ᱢᱮᱴᱟᱣᱮᱫᱼᱟ ᱟᱫᱚ ᱱᱚᱣᱟ ᱪᱷᱩᱸᱛ ᱢᱮᱴᱟᱣ ᱨᱮ ᱟᱵᱚᱣᱟᱜ ᱡᱟᱦᱟᱸ ᱠᱟᱹᱢᱤᱦᱚᱨᱟ ᱠᱚ ᱛᱟᱦᱮᱱᱠᱟᱱᱟ ᱚᱱᱟ ᱠᱟᱹᱢᱤᱦᱚᱨᱟ ᱠᱚᱫᱚ ᱱᱚᱝᱠᱟ ᱛᱟᱦᱮᱱ ᱠᱟᱱᱟ ᱡᱮ ᱯᱳᱭᱞᱳ ᱨᱮ ᱩᱱᱤ ᱡᱮ ᱡᱟᱦᱟᱸᱭ ᱜᱤᱫᱽᱨᱟᱹ ᱡᱟᱱᱟᱢᱮᱱ ᱫᱚ ᱱᱩᱭ ᱜᱤᱫᱟᱹᱨ ᱛᱚ ᱥᱚᱨᱟᱥᱚᱨᱤ ᱟᱡ ᱵᱟᱭ ᱡᱚᱢ ᱫᱟᱲᱮᱭᱟᱜᱼᱟ ᱛᱟᱦᱚᱞᱮ ᱮᱸᱜᱟᱛ ᱴᱷᱮᱡ ᱠᱷᱚᱱᱟᱜ ᱡᱚᱢᱟᱜᱼᱮ ᱧᱟᱢᱟ ᱚᱱᱟᱞᱮᱠᱟᱛᱮ ᱡᱟᱱᱟᱢ ᱪᱷᱩᱸᱛ ᱨᱮ ᱟᱵᱚ ᱱᱚᱣᱟ ᱞᱩᱜᱽᱲᱤ ᱞᱟᱯᱚ ᱠᱚᱵᱚᱱ ᱥᱟᱯᱷᱟ ᱥᱩᱛᱨᱟᱹᱭᱟ ᱮᱸᱜᱟᱛᱟᱜ ᱥᱟᱶ ᱥᱟᱶ ᱛᱮ ᱩᱱᱤ ᱜᱤᱫᱟᱹᱨ ᱦᱚᱸ ᱵᱚᱱ ᱛᱳᱯᱳ ᱯᱷᱟᱨᱪᱟᱭᱮᱭᱟ ᱟᱨ ᱱᱚᱜᱼᱚᱭ ᱡᱮ ᱫᱟᱜ ᱨᱮᱱ ᱵᱚᱸᱜᱟ ᱵᱳᱨᱳ ᱴᱷᱮᱱ ᱱᱩᱭ ᱦᱚᱸ ᱜᱩᱱᱛᱤ ᱵᱚᱱ ᱮᱢᱮᱭᱟ ᱚᱱᱟ ᱞᱮᱠᱟᱛᱮ ᱥᱩᱱᱩᱢ ᱥᱤᱸᱫᱩᱨ ᱥᱮ ᱟᱭᱱᱚᱢ ᱠᱟᱡᱚᱞ ᱦᱚᱸᱵᱚᱱ ᱮᱢ ᱦᱚᱴᱚ ᱠᱟᱜᱼᱟ ᱟᱨ ᱚᱱᱟ ᱥᱟᱶ ᱥᱟᱶᱛᱮ ᱚᱸᱰᱮ ᱠᱷᱚᱱᱟᱜ ᱨᱩᱣᱟᱹᱲ ᱦᱮᱡ ᱠᱟᱛᱮ ᱟᱵᱚᱣᱟᱜᱠᱟᱹᱢᱤ ᱦᱩᱭᱩᱜᱼᱟ ᱡᱮ ᱱᱤᱢ ᱫᱟᱠᱟ ᱵᱚᱱ ᱵᱚᱸᱜᱟ ᱵᱳᱨᱳᱭᱟ ᱡᱟᱦᱟᱸ ᱱᱤᱢ ᱫᱟᱠᱟ ᱫᱚ ᱟᱵᱚ ᱨᱮᱱ ᱡᱟᱦᱟᱸ ᱵᱚᱸᱜᱟ ᱵᱳᱨᱳ ᱢᱮᱱᱟᱜ ᱠᱚᱛᱟ ᱵᱚᱱᱟ ᱚᱲᱟᱜ ᱨᱮᱱ ᱫᱤᱥᱚᱢ ᱨᱮᱱ ᱡᱟᱦᱟᱸᱭ ᱵᱚᱸᱜᱟ ᱵᱩᱨᱩ ᱱᱩᱠᱩ ᱵᱚᱸᱜᱟ ᱵᱳᱨᱳ ᱠᱚᱵᱚᱱ ᱮᱢᱟ ᱠᱚᱣᱟ ᱯᱳᱭᱞᱳ ᱛᱟᱯᱚᱨᱮ ᱚᱱᱟ ᱱᱤᱢ ᱫᱟᱠᱟ ᱟᱵᱚ ᱵᱚᱱ ᱵᱮᱵᱚᱦᱟᱨᱟ ᱥᱮ ᱟᱵᱚ ᱵᱚᱱ ᱡᱚᱢᱟ ᱚᱱᱟ ᱢᱟᱲᱟᱝ ᱨᱮ ᱚᱱᱟ ᱩᱱᱤ ᱜᱤᱫᱟᱹᱨ ᱮᱸᱜᱟᱛ ᱦᱚᱸ ᱚᱱᱟᱭ ᱡᱚᱢᱟ ᱱᱚᱜᱼᱚᱭ ᱡᱮ ᱱᱤᱢ ᱫᱚ ᱢᱤᱫᱴᱟᱝ ᱨᱟᱱ ᱢᱮᱱ ᱛᱮᱦᱚᱸ ᱟᱵᱚ ᱫᱚᱵᱚᱱ ᱞᱮᱠᱷᱟᱣ ᱠᱟᱜᱼᱟ ᱚᱱᱟ ᱞᱮᱠᱟᱛᱮ ᱩᱱᱤ ᱡᱟᱦᱟᱸ ᱱᱤᱢ ᱫᱟᱠᱟᱭ ᱡᱚᱢᱫᱟ ᱵᱮᱨᱮᱞ ᱦᱚᱲᱢᱚ ᱨᱮ ᱟᱫᱚ ᱜᱤᱫᱟᱹᱨ ᱛᱚᱣᱟ ᱛᱟᱞᱟ ᱛᱮ ᱚᱱᱟ ᱱᱤᱢ ᱨᱚᱱᱟᱜ ᱡᱟᱦᱟᱸ ᱜᱩᱱᱟᱜᱩᱱ ᱚᱱᱟ ᱫᱚ ᱜᱤᱫᱟᱹᱨᱮ ᱧᱟᱢᱮᱫᱼᱟ ᱩᱱᱤᱭᱟᱜ ᱨᱳᱜᱽ ᱯᱨᱚᱛᱤᱨᱳᱫᱽ ᱠᱷᱚᱢᱚᱛᱟ ᱦᱚᱸ ᱛᱮᱭᱟᱨᱚᱜ ᱛᱟᱭᱟ ᱫᱚᱥᱟᱨ ᱦᱩᱭᱩᱜ ᱠᱟᱱ ᱛᱟᱵᱚᱱᱟ ᱟᱵᱚ ᱪᱷᱟᱹᱴᱭᱟᱹᱨ ᱦᱚᱸᱵᱚᱱ ᱠᱚᱨᱟᱣᱟ ᱪᱷᱟᱹᱴᱭᱟᱹᱨ ᱫᱚ ᱦᱩᱭᱩᱜ ᱠᱟᱱᱟ ᱪᱮᱫ ᱡᱮ ᱪᱷᱟᱹᱴᱭᱟᱹᱨ ᱫᱚ ᱩᱱᱤᱭᱟᱜ ᱱᱤᱡᱚᱥᱥᱚ ᱡᱟᱦᱟᱸ ᱧᱩᱛᱩᱢ ᱱᱚᱣᱟ ᱧᱩᱛᱩᱢ ᱵᱚᱱ ᱪᱷᱟᱹᱴᱭᱟᱹᱨ ᱛᱟᱭᱟ ᱫᱤᱥᱚᱢ ᱦᱚᱲ ᱚᱱᱟ ᱧᱩᱛᱩᱢ ᱠᱚ ᱵᱟᱰᱟᱭ ᱛᱟᱭᱟ ᱟᱨ ᱚᱱᱟ ᱞᱟᱹᱜᱤᱫ ᱛᱮ ᱟᱛᱳ ᱢᱚᱬᱮ ᱦᱚᱲ ᱫᱩᱲᱩᱵ ᱠᱟᱛᱮ ᱱᱚᱣᱟ ᱧᱩᱛᱩᱢ ᱫᱚ ᱤᱱᱟᱹ ᱦᱤᱞᱳᱜ ᱵᱚᱱ ᱪᱷᱟᱹᱴᱭᱟᱹᱨᱟ ᱥᱮ ᱪᱷᱟᱹᱴᱭᱟᱹᱨ ᱧᱩᱛᱩᱢ ᱛᱮ ᱮᱱ ᱦᱤᱞᱳᱜ ᱦᱚᱸ ᱡᱩᱫᱤ ᱟᱭᱳᱼᱵᱟᱵᱟ ᱚᱱᱠᱟ ᱠᱚ ᱠᱩᱞᱟᱹᱣ ᱡᱩᱴᱟᱹᱣ ᱠᱟᱜᱼᱟ ᱯᱮᱲᱟᱼᱯᱟᱺᱦᱲᱟᱹ ᱡᱚᱛᱚ ᱠᱚ ᱱᱮᱣᱛᱟ ᱵᱟᱨᱛᱮ ᱠᱟᱛᱮ ᱠᱚ ᱡᱚᱢ ᱦᱚᱪᱚ ᱠᱚᱣᱟ ᱫᱚᱥᱟᱨ ᱛᱮᱥᱟᱨ ᱠᱟᱹᱢᱤᱦᱚᱨᱟ ᱫᱚ ᱦᱩᱭᱩᱜ ᱠᱟᱱ ᱛᱟᱵᱚᱱᱟ ᱟᱵᱚᱣᱟᱜ ᱦᱟᱨᱟ ᱡᱩᱣᱟᱹᱱ ᱩᱢᱮᱨ ᱦᱩᱭ ᱞᱮᱱᱠᱷᱟᱱ ᱥᱚᱝᱥᱟᱨ ᱨᱮᱱᱟᱜ ᱟᱺᱜᱤᱵᱷᱟᱨ ᱵᱚᱱ ᱜᱚᱜ ᱟᱠᱚᱣᱟᱜ ᱚᱱᱟ ᱞᱮᱠᱟᱛᱮ ᱵᱟᱯᱞᱟ ᱨᱮᱱᱟᱜ ᱯᱨᱚᱭᱳᱡᱚᱱ ᱢᱮᱱᱟᱜᱼᱟ ᱟᱫᱚ ᱱᱚᱣᱟ ᱵᱟᱯᱞᱟ ᱦᱚᱸ ᱟᱵᱚᱣᱟᱜ ᱥᱟᱛ ᱨᱚᱠᱚᱢ ᱵᱟᱯᱞᱟ ᱢᱮᱱᱟᱜᱼᱟ ᱟᱫᱚ ᱚᱠᱟ ᱚᱵᱚᱥᱛᱟ ᱨᱮ ᱚᱠᱚᱭ ᱚᱠᱟ ᱞᱮᱠᱟ ᱠᱟᱛᱮ ᱵᱚᱱ ᱵᱟᱯᱞᱟᱜ ᱠᱟᱱᱟ ᱚᱱᱟ ᱞᱮᱠᱟ ᱛᱮᱜᱮ ᱥᱟᱶᱛᱟ ᱫᱚ ᱚᱱᱟ ᱵᱟᱯᱞᱟ ᱨᱮᱱᱟᱜ ᱡᱟᱦᱟᱸ ᱟᱹᱱᱼᱟᱹᱨᱤ ᱢᱮᱱᱟᱜ ᱟᱠᱟᱫᱼᱟ ᱥᱮ ᱞᱟᱠᱪᱟᱨ ᱢᱮᱱᱟᱜ ᱟᱠᱟᱫᱼᱟ ᱥᱮᱨᱣᱟ ᱢᱮᱱᱟᱜ ᱟᱠᱟᱫᱼᱟ ᱚᱱᱟ ᱥᱮᱨᱣᱟ ᱞᱮᱠᱟ ᱛᱮᱜᱮ ᱚᱱᱟ ᱵᱟᱯᱞᱟ ᱫᱚ ᱯᱟᱨᱚᱢ ᱠᱟᱜᱼᱟ ᱯᱩᱱᱟᱜ ᱫᱚ ᱦᱩᱭᱩᱜ ᱠᱟᱱ ᱛᱟᱵᱚᱱᱟ ᱟᱵᱚᱣᱟᱜ ᱢᱩᱪᱟᱹᱫ ᱚᱠᱛᱚ ᱡᱟᱦᱟᱸ ᱫᱚ ᱟᱵᱚ ᱵᱚᱱ ᱜᱚᱡ ᱜᱩᱨ ᱞᱮᱱ ᱠᱷᱟᱱ ᱟᱵᱚᱣᱟᱜ ᱵᱷᱟᱸᱰᱟᱱ ᱠᱟᱹᱢᱤ ᱦᱚᱨᱟ ᱢᱮᱱᱟᱜ ᱟᱠᱟᱫᱼᱟ ᱟᱨ ᱱᱚᱣᱟ ᱵᱷᱟᱸᱰᱟᱱ ᱠᱟᱹᱢᱤ ᱦᱚᱨᱟ ᱫᱚ ᱦᱩᱭᱩᱜ ᱠᱟᱱᱟ ᱡᱮ ᱫᱤᱥᱚᱢ ᱦᱚᱲ ᱥᱚᱸᱜᱮ ᱩᱱᱤᱭᱟᱜ ᱚᱠᱟ ᱞᱮᱠᱟ ᱥᱟᱹᱜᱟᱹᱭ ᱥᱚᱢᱯᱚᱨᱠᱚ ᱛᱟᱦᱮᱞᱮᱱᱟ ᱚᱱᱟ ᱞᱮᱠᱟᱛᱮ ᱩᱱᱤ ᱧᱩᱛᱩᱢ ᱛᱮ ᱵᱷᱟᱸᱰᱟᱱ ᱥᱤᱢ ᱦᱚᱸᱠᱚ ᱠᱩᱴᱟᱹᱢᱟᱭᱟ ᱢᱮᱨᱚᱢ ᱦᱚᱸᱠᱚ ᱠᱩᱴᱟᱹᱢᱟᱭᱟ ᱵᱟᱞᱟ ᱥᱟᱠᱟ ᱫᱚ ᱢᱮᱨᱚᱢ ᱵᱷᱤᱰᱤ ᱱᱩᱠᱩ ᱠᱚᱦᱚᱸ ᱠᱚ ᱠᱩᱴᱟᱹᱢᱟᱭᱟ ᱛᱚᱵᱮ ᱱᱚᱰᱮ ᱟᱵᱚ ᱵᱚᱱ ᱧᱮᱞ ᱠᱟᱫᱼᱟ ᱡᱮ ᱵᱷᱟᱸᱰᱟᱱ ᱨᱮᱫᱚ ᱮᱸᱜᱟ ᱢᱮᱨᱚᱢ ᱥᱮ ᱯᱟᱹᱴᱷᱤ ᱢᱮᱨᱚᱱ ᱱᱩᱠᱩ ᱠᱚᱜᱮ ᱠᱚ ᱠᱩᱴᱟᱹᱢᱟᱠᱚᱣᱟ ᱯᱟᱸᱴᱷᱟ ᱥᱮ ᱵᱚᱫᱟ ᱢᱮᱨᱚᱢ ᱫᱚ ᱵᱟᱝ ᱛᱚ ᱱᱚᱣᱟ ᱛᱟᱞᱟ ᱨᱮ ᱟᱵᱚᱣᱟᱜ ᱟᱨᱚ ᱡᱟᱦᱟᱸ ᱞᱟᱠᱪᱟᱨ ᱥᱮ ᱵᱚᱸᱜᱟ ᱵᱳᱨᱳ ᱠᱟᱹᱢᱤ ᱦᱚᱨᱟ ᱠᱚᱦᱚᱸ ᱢᱮᱱᱟᱜ ᱛᱟᱵᱚᱱᱟ ᱯᱚᱨᱚᱵᱽᱼᱯᱩᱱᱟᱹᱭ ᱠᱚᱦᱚᱸ ᱢᱮᱱᱟᱜ ᱛᱟᱵᱚᱱᱟ ᱱᱚᱣᱟ ᱞᱮᱠᱟᱛᱮ ᱟᱵᱚᱣᱟᱜ ᱵᱟᱦᱟ ᱥᱚᱨᱦᱟᱭ ᱮᱨᱚᱜ ᱥᱤᱢ ᱥᱮ ᱢᱟᱜᱷᱤ ᱥᱤᱢ ᱱᱚᱣᱟ ᱠᱚ ᱵᱚᱸᱜᱟ ᱵᱳᱨᱳ ᱟᱵᱚᱣᱟᱜ ᱯᱨᱚᱛᱛᱮᱠᱴᱤ ᱟᱛᱳ ᱨᱮᱜᱮ ᱚᱱᱟ ᱯᱩᱱᱭᱟᱹ ᱵᱚᱸᱜᱟ ᱵᱳᱨᱳ ᱫᱚ ᱦᱭᱜ ᱛᱟᱵᱚᱱᱟ ᱱᱚᱣᱟ ᱵᱟᱫ ᱠᱟᱛᱮ ᱦᱚᱸ ᱟᱫᱚᱢ ᱟᱛᱳ ᱠᱚᱨᱮ ᱫᱚ ᱱᱚᱜᱼᱚᱭ ᱡᱟᱱᱛᱷᱟᱲ ᱥᱮ ᱡᱟᱛᱟᱞ ᱡᱟᱦᱟᱸ ᱵᱚᱸᱜᱟ ᱵᱳᱨᱳ ᱵᱚᱱ ᱢᱮᱱᱫᱟ ᱱᱚᱣᱟ ᱦᱚᱸ ᱢᱮᱱᱟᱜᱼᱟ ᱟᱵᱟᱨ ᱡᱟᱦᱟᱸ ᱟᱛᱳ ᱠᱚᱨᱮ ᱫᱚ ᱵᱷᱟᱫᱚᱨ ᱵᱚᱸᱜᱟ ᱠᱟᱨᱟᱢ ᱵᱚᱸᱜᱟ ᱦᱚᱸ ᱢᱮᱱᱟᱜ ᱠᱟᱫᱼᱟ ᱟᱨ ᱡᱟᱦᱟᱸ ᱟᱛᱳ ᱠᱚᱨᱮ ᱵᱟᱦᱟ ᱵᱚᱸᱜᱟ ᱵᱟᱠᱚ ᱜᱟᱱᱟ ᱚᱱᱟ ᱠᱚᱨᱮ ᱫᱚ ᱢᱟᱜᱢᱚᱬᱮ ᱵᱚᱸᱜᱟ ᱦᱚᱸᱠᱚ ᱵᱚᱸᱜᱟᱜ ᱠᱟᱱᱟ ᱟᱫᱚ ᱱᱚᱜᱼᱚᱭ ᱱᱚᱣᱟ ᱠᱚ ᱢᱟ ᱢᱮᱱᱟᱜ ᱜᱮᱛᱟ ᱵᱚᱱ ᱱᱚᱣᱟ ᱥᱟᱶ ᱥᱟᱶ ᱛᱮ ᱟᱵᱚᱣᱟᱜ ᱥᱚᱢᱟᱡᱽ ᱥᱟᱶᱛᱟ ᱫᱚ ᱱᱚᱝᱠᱟᱱᱟ ᱡᱮ ᱟᱵᱚᱣᱟᱜ ᱫᱚ ᱱᱤᱡᱚᱥᱥᱚ ᱵᱤᱪᱟᱨ ᱵᱮᱵᱚᱥᱛᱟ ᱦᱚᱸ ᱢᱮᱱᱟᱜ ᱛᱟᱵᱚᱱᱟ ᱡᱟᱦᱟᱸ ᱵᱤᱪᱟᱨ ᱵᱮᱵᱚᱥᱛᱟ ᱫᱚ ᱟᱵᱚ ᱟᱵᱚ ᱡᱟᱦᱟᱸᱭ ᱵᱚᱱ ᱠᱟᱹᱭᱡᱟᱹ ᱠᱷᱟᱹᱯᱟᱹᱨᱤᱭᱟᱹ ᱞᱮᱱᱠᱷᱟᱱ ᱡᱟᱦᱟᱱᱟᱜ ᱜᱮ ᱮᱴᱠᱮᱴᱚᱬᱮ ᱥᱤᱨᱡᱟᱹᱣ ᱞᱮᱱᱠᱷᱟᱱ ᱟᱫᱚ ᱟᱵᱚ ᱟᱛᱳ ᱢᱟᱹᱡᱷᱤ ᱠᱚ ᱥᱮ ᱟᱛᱳ ᱢᱚᱬᱮ ᱦᱚᱲ ᱛᱮᱜᱮ ᱚᱱᱟ ᱥᱚᱢᱟᱫᱷᱟᱱ ᱨᱮᱱᱟᱜ ᱟᱵᱚ ᱵᱚᱱ ᱪᱮᱥᱴᱟᱭᱟ ᱮᱵᱚᱝ ᱡᱚᱛᱷᱟᱨᱤᱛᱤ ᱥᱚᱴᱷᱤᱠ ᱵᱷᱟᱵ ᱛᱮᱜᱮ ᱟᱞᱳᱪᱚᱱᱟ ᱠᱟᱛᱮ ᱥᱟᱱᱟᱢ ᱦᱚᱲ ᱟᱝᱥᱚᱜᱨᱚᱦᱚᱱ ᱠᱟᱛᱮ ᱱᱚᱣᱟ ᱫᱚᱵᱚᱱ ᱥᱟᱞᱟ ᱜᱚᱭᱟ ᱟᱨ ᱚᱱᱟ ᱞᱮᱠᱟᱛᱮ ᱱᱚᱣᱟ ᱵᱤᱪᱟᱨ ᱵᱮᱵᱚᱥᱛᱟ ᱦᱚᱸᱵᱚᱱ ᱯᱟᱨᱚᱢᱟ